ᱵᱟᱭᱤᱠ ᱛᱮ ᱫᱟᱬᱟᱱ ᱪᱟᱞᱟᱜ ᱥᱚᱢᱚᱭ ᱫᱚ ᱪᱩᱲᱤᱫᱟᱨ ᱜᱤᱧ ᱦᱚᱨᱚᱜᱟ ᱪᱮᱫᱟᱜ ᱥᱮ ᱥᱟᱹᱲᱤ ᱠᱷᱚᱱ ᱫᱚ ᱪᱩᱲᱤᱫᱟᱨ ᱜᱮ ᱵᱷᱟᱹᱜᱤᱭᱟ

ᱢᱤᱫᱴᱟᱝ ᱵᱮᱜᱽ ᱛᱟᱦᱮᱱ ᱛᱤᱧᱟᱹ ᱵᱮᱜᱽ ᱦᱚᱧ ᱤᱫᱤ ᱛᱟᱨᱟᱭᱟ ᱚᱱᱟ ᱵᱮᱜᱽ ᱨᱮ ᱫᱟᱜ ᱵᱚᱛᱚᱞ ᱤᱧ ᱤᱫᱤᱭᱟ ᱟᱨ ᱨᱟᱱ ᱵᱟᱠᱥᱚ ᱦᱚᱧ ᱤᱫᱤᱭᱟ ᱟᱨ ᱨᱟᱱ ᱵᱟᱠᱥᱚ ᱤᱫᱤᱭᱟ ᱟᱨ ᱢᱤᱫᱴᱟᱝ ᱴᱤᱯᱷᱤᱱ ᱦᱚᱧ ᱤᱫᱤ ᱛᱟᱨᱟ ᱠᱟᱜᱼᱟ ᱪᱮᱫᱟᱜ ᱥᱮ ᱚᱱᱟ ᱨᱟᱱ ᱵᱟᱠᱥᱚ ᱫᱚ ᱮᱠᱥᱤᱰᱮᱱᱴ ᱠᱚ ᱦᱩᱭ ᱞᱮᱱ ᱠᱷᱟᱱ ᱚᱱᱟ ᱠᱟᱹᱢᱤ ᱨᱮᱜᱮ ᱞᱟᱜᱟᱜᱼᱟ ᱟᱨ ᱰᱟᱠᱴᱟᱨ ᱴᱷᱮᱱ ᱦᱚᱛᱚ ᱥᱚᱢᱚᱭ ᱞᱟᱜᱟᱜᱼᱟ

ᱴᱤᱯᱷᱤᱱ ᱦᱚᱸ ᱡᱟᱦᱟᱸ ᱨᱮᱜᱮ ᱡᱩᱫᱤ ᱨᱮᱸᱜᱮᱡ ᱜᱚᱫᱮᱧᱟᱹ ᱥᱮ ᱚᱸᱰᱮ ᱦᱚᱢ ᱡᱚᱢ ᱫᱟᱲᱮᱭᱟᱜᱼᱟ ᱫᱚᱠᱟᱱ ᱠᱚᱫᱚ ᱵᱟᱢ ᱥᱮᱱ ᱞᱮᱱ ᱠᱷᱟᱱ ᱚᱸᱰᱮ ᱛᱚ ᱵᱟᱢ ᱧᱟᱢᱟ ᱚᱱᱟ ᱛᱮ ᱴᱤᱯᱷᱤᱱ ᱦᱚᱧ ᱤᱫᱤ ᱛᱟᱨᱟ ᱠᱟᱜᱼᱟ